ᱤᱧ ᱪᱷᱚᱵᱤ ᱟᱸᱠᱟᱣ ᱚᱠᱛᱚ ᱤᱧ ᱡᱟᱦᱟᱸ ᱠᱟᱨᱤ ᱥᱟᱨᱵᱷᱟᱨ ᱵᱮᱭᱟᱢ ᱤᱧ ᱠᱩᱥᱤᱜᱼᱟ ᱚᱱᱟ ᱫᱚ ᱛᱷᱚᱲᱟᱧ ᱞᱟᱹᱭ ᱟᱯᱮᱜᱮ ᱤᱧ ᱫᱚ ᱰᱷᱮᱨ ᱠᱟᱭᱛᱮ ᱥᱠᱟᱞᱯᱪᱟᱨ ᱥᱮ ᱦᱟᱥᱟ ᱨᱮᱱᱟᱜ ᱢᱩᱴᱷᱟᱹᱱ ᱯᱟᱛᱷᱚᱨ ᱨᱮᱱᱟᱜ ᱢᱩᱴᱷᱟᱹᱱ ᱠᱟᱴ ᱨᱮᱱᱟᱜ ᱢᱩᱴᱷᱟᱹᱱ ᱯᱷᱟᱭᱵᱟᱨ ᱜᱞᱟᱥ ᱨᱮᱱᱟᱜ ᱢᱩᱴᱷᱟᱹᱱ ᱚᱱᱟᱜᱮ ᱰᱷᱤᱨ ᱫᱚᱧ ᱠᱩᱥᱤᱜᱼᱟ ᱠᱟᱨᱚᱱ ᱚᱱᱟ ᱱᱤᱭᱟᱹᱜᱮ ᱤᱧ ᱫᱚᱧ ᱥᱯᱮᱥᱟᱞᱟᱭᱤᱡᱽᱰ ᱟᱠᱟᱫᱟ ᱟᱨ ᱯᱮᱱᱴᱤᱝ ᱰᱨᱚᱭᱤᱝ ᱚᱱᱟ ᱫᱚ ᱚᱱᱟ ᱫᱚ ᱠᱚᱢᱯᱟᱞᱥᱟᱨᱤ ᱢᱮᱱᱟᱜ ᱜᱮᱭᱟ ᱯᱮᱱᱴᱤᱝ ᱟᱨ ᱰᱨᱚᱭᱤᱝ ᱪᱷᱟᱲᱟ ᱛᱚ ᱟᱢ ᱡᱟᱦᱟᱸ ᱞᱮᱠᱟᱱᱟᱜ ᱢᱩᱴᱷᱟᱹᱱ ᱜᱮ ᱵᱟᱢ ᱵᱮᱱᱟᱣ ᱫᱟᱲᱮᱭᱟᱜᱼᱟ ᱚᱛᱚᱮᱵᱽ ᱯᱮᱱᱴᱤᱝ ᱰᱨᱚᱭᱤᱝ ᱫᱚ ᱚᱱᱟ ᱫᱚ ᱞᱟᱦᱟ ᱨᱮᱜᱮ ᱪᱮᱫ ᱦᱮᱱᱟᱜᱼᱟ ᱵᱮᱥ ᱫᱚ ᱛᱚ ᱛᱮᱭᱟᱨ ᱜᱮᱭᱟ ᱚᱱᱟ ᱫ ᱚ ᱠᱳᱱᱳ ᱪᱤᱱᱛᱟ ᱵᱟᱝ ᱛᱟᱦᱮᱸᱱᱟ ᱡᱚᱠᱷᱚᱱ ᱱᱚᱣᱟ ᱥᱯᱮᱥᱟᱞᱟᱭᱤᱡᱽ ᱯᱚᱨ ᱡᱟᱦᱟᱸᱱᱟᱜ ᱵᱮᱱᱟᱣ ᱦᱩᱭᱩᱜ ᱠᱟᱱᱟ ᱥᱮ ᱡᱟᱦᱟᱸ ᱜᱨᱟᱱᱰ ᱵᱮᱱᱟᱣ ᱦᱩᱭᱩᱜ ᱠᱟᱱᱟ ᱚᱱᱟ ᱠᱚᱫᱚ ᱠᱤᱱᱛᱩ ᱟᱹᱰᱤ ᱯᱚᱨᱮ ᱦᱤᱡᱩᱜ ᱠᱟᱱᱟ ᱛᱚᱵᱮ ᱤᱧᱟᱹᱜ ᱡᱟᱦᱟᱸ ᱟᱸᱠᱟᱣ ᱪᱷᱚᱵᱤ ᱠᱚ ᱨᱮᱱᱟᱜ ᱫᱟᱢ ᱫᱚ ᱟᱹᱰᱤ ᱟᱹᱰᱤ ᱫᱟᱢ ᱫᱚ ᱵᱟᱝ ᱵᱟᱨᱭᱟ ᱡᱤᱱᱤᱥ ᱱᱚᱰᱮᱧ ᱦᱩᱫᱤᱥᱟ ᱡᱟᱦᱟᱸᱧ ᱵᱮᱱᱟᱣ ᱮᱫᱟ ᱠᱷᱚᱨᱚᱪ ᱠᱟᱛᱮᱫ ᱚᱱᱟ ᱟᱠᱷᱨᱤᱧ ᱠᱟᱛᱮᱫ ᱟᱵᱟᱨ ᱤᱧᱟᱹᱜ ᱠᱷᱚᱨᱚᱪ ᱨᱟᱠᱟᱵ ᱦᱩᱭᱩᱜ ᱛᱤᱧᱟᱹ ᱟᱨ ᱚᱱᱟ ᱛᱮᱜᱮ ᱤᱧᱟᱹᱜ ᱡᱤᱵᱚᱱ ᱫᱚ ᱞᱟᱜᱟᱜᱼᱟ ᱮᱭᱵᱟᱨ ᱡᱟᱦᱟᱸ ᱢᱩᱴᱷᱟᱹᱱ ᱥᱮ ᱪᱷᱩᱵᱤᱧ ᱵᱮᱱᱟᱣ ᱫᱟ ᱚᱱᱟ ᱠᱚᱫᱚ ᱟᱠᱷᱨᱤᱧ ᱞᱟᱜᱤᱜ ᱟᱨ ᱤᱧ ᱡᱩᱫᱤ ᱚᱱᱟ ᱟᱠᱷᱨᱤᱧ ᱨᱮᱱᱟᱜ ᱫᱟᱢ ᱥᱮ ᱜᱚᱱᱚᱝ ᱟᱹᱰᱤ ᱟᱭᱢᱟᱧ ᱫᱚᱦᱚᱭ ᱠᱷᱟᱡ ᱦᱚᱲ ᱫᱚ ᱪᱤᱠᱟ ᱠᱚ ᱠᱤᱨᱤᱧᱟ ᱚᱱᱟ ᱠᱷᱟᱹᱛᱤᱨ ᱛᱮ ᱮᱢᱚᱱ ᱢᱤᱫᱴᱮᱡ ᱥᱤᱞᱯᱤᱣᱟᱜ ᱫᱟᱢ ᱫᱚᱦᱚ ᱠᱟᱛᱮᱫ ᱟᱠᱷᱨᱤᱧ ᱦᱩᱭᱩᱜᱼᱟ ᱡᱟᱦᱟᱸᱭ ᱡᱟᱦᱟᱸᱭ ᱜᱮᱠᱚ ᱦᱟᱛᱟᱣ ᱫᱟᱲᱮᱜᱼᱟ ᱟᱨ ᱵᱟᱝ ᱠᱚ ᱦᱟᱛᱟᱣ ᱞᱮᱠᱷᱟᱡ ᱚᱱᱟ ᱪᱷᱚᱵᱤ ᱫᱚ ᱤᱧ ᱫᱚ ᱪᱮᱫ ᱤᱧ ᱪᱤᱠᱟᱭᱟ ᱤᱧᱟᱹᱜ ᱚᱲᱟᱜ ᱨᱮᱜᱮ ᱫᱚᱦᱚᱭ ᱫᱚᱦᱚᱠᱟᱜ ᱦᱩᱭᱩᱜ ᱛᱤᱧᱟᱹ ᱠᱤᱱᱛᱩ ᱚᱱᱟ ᱫᱚ ᱩᱫᱽᱫᱮᱥᱚ ᱵᱟᱝ ᱠᱟᱱ ᱛᱤᱧᱟᱹ ᱤᱧᱟᱹᱜ ᱡᱟᱦᱟᱸ ᱥᱤᱞᱯᱚ ᱤᱧᱟᱹᱜ ᱡᱟᱦᱟᱸ ᱵᱷᱟᱵᱽᱱᱟ ᱚᱱᱟ ᱵᱷᱟᱵᱽᱱᱟ ᱵᱟᱨᱦᱮ ᱨᱮᱱ ᱦᱚᱲ ᱵᱟᱲᱟᱭ ᱫᱚᱨᱠᱟᱨᱟ ᱟᱨ ᱡᱟᱦᱟᱸᱭ ᱜᱮ ᱚᱱᱟ ᱪᱷᱚᱵᱤᱭ ᱦᱟᱛᱟᱣ ᱫᱟ ᱩᱱᱤ ᱫᱚ ᱠᱤᱱᱛᱩ ᱚᱱᱟ ᱥᱤᱞᱯᱚ ᱨᱮᱱᱟᱜ ᱢᱚᱨᱢᱚ ᱵᱩᱡᱷᱟᱹᱣ ᱠᱟᱛᱮᱫ ᱜᱮᱭ ᱦᱟᱛᱟᱣᱟ ᱩᱱᱤ ᱴᱷᱮᱡ ᱦᱚᱸ ᱢᱤᱫᱴᱮᱡ ᱠᱟᱛᱷᱟ ᱠᱟᱱᱟ ᱡᱮ ᱩᱱᱤᱭᱟᱜ ᱚᱱᱟ ᱯᱩᱭᱥᱟ ᱡᱩᱫᱤ ᱵᱟᱝ ᱛᱟᱦᱮᱸᱱ ᱠᱷᱟᱡ ᱤᱧᱟᱹᱜ ᱚᱱᱟ ᱥᱤᱞᱯᱚ ᱥᱮ ᱚᱱᱟ ᱢᱩᱴᱷᱟᱹᱱ ᱵᱟᱭ ᱦᱟᱛᱟᱣ ᱫᱟᱲᱮᱭᱟᱜ ᱠᱟᱱᱟ ᱟᱨ ᱵᱟᱝ ᱦᱟᱛᱟᱣ ᱠᱷᱟᱛᱤᱨ ᱛᱮ ᱤᱧᱟᱹᱜ ᱵᱷᱟᱵᱽᱱᱟ ᱦᱚᱸ ᱩᱱᱤ ᱫᱚ ᱠᱤᱱᱛᱩ ᱵᱟᱭ ᱦᱟᱛᱟᱣ ᱫᱟᱲᱮᱭᱟᱜ ᱠᱟᱱ ᱛᱤᱧᱟᱹ ᱚᱱᱟ ᱠᱷᱟᱛᱤᱨ ᱛᱮ ᱵᱟᱱᱟᱨ ᱥᱮᱫ ᱜᱮ ᱵᱷᱟᱵᱽᱱᱟ ᱦᱩᱭᱩᱜᱼᱟ ᱢᱤᱫ ᱦᱚᱲ ᱥᱤᱞᱯᱤ ᱡᱚᱠᱷᱚᱱᱮ ᱟᱠᱟᱣ ᱫᱟᱭ ᱟᱸᱠᱟᱣ ᱨᱮᱱᱟᱜ ᱨᱟᱹᱥᱠᱟᱹ ᱛᱟᱦᱮᱸ ᱫᱚᱨᱠᱟᱨᱟ ᱪᱷᱚᱵᱤ ᱵᱮᱱᱟᱮ ᱠᱟᱛᱮᱜ ᱪᱷᱚᱵᱤ ᱟᱠᱷᱨᱤᱧ ᱨᱮᱱᱟᱜ ᱦᱚᱸ ᱢᱤᱫ ᱴᱮᱡ ᱫᱟᱢ ᱚᱝᱠᱟᱜᱮ ᱫᱚᱦᱚ ᱦᱩᱭᱩᱜᱼᱟ ᱡᱟᱛᱮ ᱩᱱᱤ ᱟᱠᱷᱨᱤᱧ ᱫᱟᱲᱮᱜ ᱥᱮ ᱡᱟᱛᱮ ᱵᱟᱨᱦᱮ ᱨᱮᱱ ᱦᱚᱲ ᱩᱱᱤ ᱦᱚᱸᱭ ᱚᱱᱟ ᱪᱷᱚᱵᱤ ᱫᱚᱭ ᱠᱤᱨᱤᱧ ᱫᱟᱲᱮᱜ ᱛᱚᱵᱮ ᱨᱤᱡᱮᱱᱮᱵᱚᱞ ᱢᱤᱜᱴᱮᱡ ᱯᱨᱟᱭᱤᱥ ᱫᱚᱦᱚ ᱠᱟᱛᱮᱫ ᱤᱧ ᱪᱮᱥᱴᱟᱭᱮᱫᱟ ᱤᱧᱟᱹᱜ ᱪᱷᱚᱵᱤ ᱟᱠᱷᱨᱤᱧ ᱞᱟᱹᱜᱤᱫ